ᱠᱤᱪᱷᱤ ᱥᱟᱫᱷᱟᱨᱚᱱ ᱥᱮᱨᱣᱟ ᱟᱱᱟᱜ ᱡᱚᱢ ᱟᱜ ᱡᱟᱦᱟᱸ ᱫᱚ ᱵᱟᱸᱠᱩᱲᱟ ᱦᱚᱱᱚᱛ ᱨᱮ ᱥᱚᱨᱮᱥᱟ ᱚᱱᱟ ᱠᱚᱫᱚ ᱦᱩᱭᱩᱜ ᱠᱟᱱᱟ ᱡᱤᱞ ᱫᱟᱠᱟ ᱡᱤᱞ ᱥᱚᱲᱮ ᱩᱫ ᱥᱚᱲᱮ ᱨᱚᱠᱚᱡᱽ ᱥᱚᱲᱮ ᱛᱟᱞᱮ ᱯᱤᱴᱷᱟᱹ ᱰᱩᱵᱩᱜ ᱦᱟᱹᱠᱩ ᱩᱛᱩ ᱥᱤᱧ ᱟᱲᱟᱜ ᱥᱚᱲᱮ ᱢᱩᱱᱜᱟᱹ ᱟᱲᱟᱜ ᱥᱚᱲᱮ ᱢᱩᱱᱜᱟᱹ ᱵᱟᱦᱟ ᱥᱚᱲᱮ ᱱᱚᱣᱟ ᱠᱚᱜᱮ ᱦᱩᱭᱩᱜ ᱠᱟᱱᱟ ᱵᱟᱸᱠᱩᱲᱟ ᱟᱱ ᱵᱟᱸᱠᱩᱲᱟ ᱦᱚᱱᱚᱛ ᱨᱮᱭᱟᱜ ᱥᱟᱰᱷᱟᱨᱚᱱ ᱥᱮᱣᱟ ᱟᱱᱟᱜ ᱡᱚᱢᱟᱜ ᱧᱩᱭᱟᱜ ᱤᱥᱤᱱ ᱦᱩᱱᱟᱹᱨ ᱱᱚᱶᱟ ᱠᱚ ᱤᱥᱤᱱ ᱱᱚᱣᱟ ᱠᱚ ᱪᱮᱫ ᱞᱮᱠᱟ ᱠᱟᱛᱮ ᱵᱚᱱ ᱤᱥᱤᱱᱟ ᱚᱱᱟ ᱠᱚᱜᱮ ᱠᱚ ᱢᱮᱛᱟᱜᱼᱟ ᱡᱮ ᱤᱥᱤᱱ ᱦᱩᱱᱟᱹᱦᱨ ᱡᱮ ᱟᱵᱚ ᱡᱟᱦᱟᱸ ᱡᱤᱞ ᱯᱤᱴᱷᱟᱹ ᱵᱚᱱ ᱡᱚᱢ ᱮᱫᱟ ᱥᱚᱦᱚᱨᱟᱭ ᱠᱚᱨᱮ ᱚᱱᱟ ᱪᱮᱫ ᱞᱮᱠᱟ ᱠᱚ ᱤᱥᱤᱱᱟ ᱞᱟᱦᱟᱛᱮ ᱡᱤᱞ ᱵᱚᱱ ᱵᱷᱟᱹᱡᱤᱭᱟ ᱛᱟᱨᱯᱚᱨ ᱟᱵᱟ ᱟᱨᱚ ᱦᱚᱞᱚᱝ ᱥᱟᱛᱮᱫ ᱥᱤᱯᱤ ᱢᱮᱥᱟ ᱠᱟᱛᱮ ᱯᱟᱛᱲᱟ ᱨᱮᱵᱚᱱ ᱯᱟᱥᱱᱟᱣᱟ ᱛᱟᱨᱯᱚᱨ ᱟᱨᱚ ᱚᱱᱟ ᱛᱟᱣᱟ ᱨᱮᱵᱚᱱ ᱤᱥᱤᱱᱟ ᱱᱚᱜ ᱱᱚᱠᱟ ᱤᱥᱤᱱ ᱜᱮ ᱦᱩᱱᱟᱹᱨ ᱠᱚ ᱢᱮᱛᱟᱜ ᱠᱟᱱᱟ ᱟᱨᱚ ᱡᱮᱢᱚᱱ ᱦᱟᱹᱠᱩ ᱩᱛᱩ ᱦᱟᱹᱠᱩ ᱩᱛᱩ ᱦᱚᱸ ᱦᱟᱹᱠᱩ ᱥᱟᱞᱟ ᱠᱟᱛᱮ ᱜᱮᱫ ᱠᱟᱛᱮ ᱥᱩᱱᱩᱢ ᱨᱮᱵᱚ ᱵᱷᱟᱹᱡᱤ ᱠᱚᱣᱟ ᱛᱟᱯᱚᱨᱮ ᱩᱱᱠᱩ ᱵᱷᱟᱡᱤ ᱠᱟᱛᱮ ᱥᱩᱱᱩᱢ ᱵᱩᱞᱩᱝ ᱠᱚ ᱥᱟᱥᱟᱝ ᱢᱚᱥᱟᱞᱟ ᱮᱢ ᱠᱟᱛᱮᱫ ᱵᱚᱱ ᱦᱮᱰᱮᱡ ᱠᱚᱣᱟ ᱱᱚᱜ ᱱᱚᱠᱟ ᱤᱥᱤᱱ ᱨᱮᱱᱟᱜ ᱦᱚᱨᱟ ᱜᱮ ᱦᱩᱱᱟᱹᱨ ᱠᱚ ᱢᱮᱛᱟᱜ ᱠᱟᱱᱟ ᱡᱟᱣᱜᱮ ᱡᱟᱦᱟᱭ ᱱᱚᱶᱟᱭ ᱤᱥᱤᱱ ᱵᱟᱥᱟᱝᱮ ᱛᱚᱨᱟᱣ ᱟᱹᱜᱩᱭᱮᱫᱟ ᱩᱱᱤᱭᱟᱜ ᱫᱚ ᱱᱚᱣᱟ ᱫᱚ ᱦᱤᱵᱤᱴ ᱦᱩᱭ ᱟᱠᱟᱱᱟ ᱱᱚᱣᱟ ᱜᱮ ᱤᱥᱤᱱ ᱦᱩᱱᱟᱹᱨ ᱵᱚᱱ ᱢᱮᱛᱟᱜ ᱠᱟᱱᱟ ᱱᱚᱣᱟ ᱥᱟᱫᱷᱟᱨᱚᱱ ᱥᱮᱨᱣᱟ ᱟᱱᱟᱜ ᱡᱚᱢᱟᱜ ᱡᱟᱦᱟᱸ ᱠᱚ ᱞᱟᱹᱭ ᱦᱩᱭᱮᱱᱟ ᱚᱱᱟ ᱠᱚ ᱟᱵᱚ ᱥᱟᱶᱛᱟ ᱨᱮ ᱞᱟᱠᱪᱟᱨ ᱥᱟᱞᱟᱜ ᱡᱚᱯᱲᱟᱣ ᱢᱮᱱᱟᱜᱼᱟ ᱟᱨ ᱚᱱᱟ ᱠᱚ ᱨᱮᱱᱟᱜ ᱞᱟᱠᱪᱟᱨ ᱞᱮᱠᱟᱛᱮ ᱚᱱᱟ ᱠᱚ ᱨᱮᱱᱟᱜ ᱢᱚᱦᱚᱛ ᱫᱚ ᱦᱩᱭᱩᱜ ᱠᱟᱱᱟ ᱱᱚᱜᱼᱚᱭ ᱡᱟᱦᱟᱸ ᱟᱵᱚ ᱥᱚᱦᱚᱨᱟᱭ ᱨᱮᱵᱚ ᱯᱤᱴᱷᱟᱹ ᱞᱟᱴᱷᱟᱭᱟ ᱥᱟᱶᱛᱮ ᱚᱱᱟ ᱡᱤᱞ ᱯᱤᱴᱷᱟᱹ ᱦᱟᱯᱟᱴᱤᱧ ᱠᱟᱛᱮ ᱡᱟᱦᱟᱸ ᱵᱚᱱ ᱡᱚᱢᱮᱫᱼᱟ ᱱᱚᱣᱟ ᱫᱚ ᱟᱵᱚᱭᱟᱜ ᱞᱟᱠᱪᱟᱨ ᱥᱟᱶᱛᱮ ᱡᱚᱯᱚᱲᱟᱣ ᱢᱮᱱᱟᱜ ᱟᱠᱟᱫᱟ ᱟᱨᱦᱚᱸ ᱟᱨᱦᱚᱸ ᱚᱱᱠᱟ ᱜᱮᱵᱚᱱ ᱧᱮᱞ ᱧᱟᱢᱟ ᱵᱟᱦᱟ ᱨᱮ ᱧᱮᱞᱚᱜᱼᱟ ᱡᱮ ᱡᱟᱦᱮᱨ ᱨᱮᱵᱚᱱ ᱥᱚᱲᱮᱭᱟ ᱡᱟᱦᱟᱸ ᱡᱟᱦᱟᱸᱭ ᱠᱚ ᱵᱚᱸᱜᱟ ᱫᱟᱹᱲ ᱠᱚ ᱮᱢᱟ ᱠᱚ ᱡᱚᱛᱚ ᱦᱚᱲᱟᱜ ᱫᱟᱲᱮᱠᱚ ᱢᱤᱫᱴᱷᱮᱱ ᱥᱚᱲᱮ ᱠᱟᱛᱮ ᱥᱟᱱᱟᱢ ᱦᱚᱲ ᱦᱟᱯᱟᱴᱤᱧ ᱠᱟᱛᱮᱫ ᱵᱚᱱ ᱡᱚᱢᱟ ᱱᱚᱜ ᱚᱭ ᱱᱚᱝᱠᱟ ᱡᱟᱦᱟᱸ ᱟᱵᱚ ᱦᱟᱯᱟᱴᱤᱧ ᱠᱟᱛᱮᱫᱵᱚᱱ ᱡᱚᱢ ᱚᱱᱟ ᱟᱵᱚ ᱥᱮᱨᱣᱟ ᱥᱮ ᱞᱟᱠᱪᱟᱨ ᱥᱟᱛᱮᱫ ᱡᱚᱯᱚᱲᱟᱣ ᱢᱮᱱᱟᱜᱼᱟ ᱱᱚᱜᱼᱚᱭ ᱱᱚᱝᱠᱟ ᱟᱵᱚ ᱥᱮᱨᱣᱟ ᱟᱱᱟᱜ ᱡᱚᱢᱟᱜ ᱧᱩᱭᱟᱜ ᱠᱚ ᱞᱟᱠᱪᱟᱨ ᱥᱟᱶᱛᱮ ᱡᱷᱟᱞᱠᱟᱣ ᱨᱟᱠᱟᱵᱟ